ᱦᱮᱞᱳ ᱟᱢᱜᱮ ᱥᱩᱱᱤᱞ ᱢᱩᱨᱢᱩ ᱫᱚ ᱢᱟᱞᱫᱟ ᱰᱤᱥᱴᱤᱠ ᱨᱮ ᱚᱲᱟᱜ ᱟᱪᱪᱷᱟ ᱛᱳ ᱡᱚᱦᱟᱨ ᱜᱮ ᱤᱧᱫᱚ ᱱᱚᱣᱟ ᱠᱳᱞᱠᱟᱛᱟ ᱯᱟᱦᱴᱟ ᱠᱷᱚᱱᱤᱧ ᱯᱷᱳᱱᱫᱟ ᱤᱧ ᱥᱚᱢᱟᱡᱽ ᱥᱩᱥᱟᱹᱨᱤᱭᱟᱹ ᱥᱟᱶᱛᱟ ᱥᱩᱥᱟᱹᱨᱤᱭᱟᱹ ᱦᱚᱲ ᱠᱟᱹᱱᱟᱹᱧ ᱛᱳ ᱟᱢ ᱢᱤᱫ ᱵᱟᱨ ᱠᱟᱛᱷᱟ ᱠᱩᱞᱤᱢᱤᱧ ᱢᱮᱱᱫᱟ ᱟᱯᱮ ᱟᱵᱚ ᱦᱮᱸ ᱛᱳ ᱟᱯᱮ ᱢᱟᱞᱫᱟ ᱰᱤᱥᱴᱤᱠ ᱨᱮ ᱪᱮᱫ ᱞᱮᱠᱟ ᱱᱚᱣᱟ ᱥᱟᱶᱛᱟᱞᱤ ᱞᱟᱭᱼᱞᱟᱠᱪᱟᱨ ᱮᱱᱮᱡ ᱥᱮᱨᱮᱧ ᱠᱚ ᱱᱮ ᱵᱟᱛᱟᱨ ᱠᱩᱲᱤ ᱜᱤᱫᱽᱨᱟᱹ ᱠᱚ ᱪᱮᱫ ᱞᱮᱠᱟ ᱠᱚ ᱪᱚᱨᱪᱟ ᱢᱟᱱᱮ ᱪᱚᱨᱪᱟᱭᱮᱫ ᱠᱟᱱᱟ ᱥᱮ ᱚᱱᱟ ᱪᱮᱛᱟᱱ ᱛᱮ ᱛᱤᱱᱟᱹᱜ ᱜᱟᱱ ᱠᱩᱥᱤ ᱨᱟᱹᱥᱠᱟᱹ ᱢᱮᱱᱟᱜᱼᱟ ᱟᱨ ᱪᱮᱫ ᱪᱮᱫ ᱠᱚᱠᱚ ᱮᱱᱮᱡ ᱥᱮᱨᱮᱧᱮᱫ ᱠᱟᱱᱟ ᱟᱪᱪᱷᱟ ᱚᱱᱟᱫᱚ ᱟᱪᱪᱷᱟ ᱚᱱᱟᱫᱚ ᱫᱚᱝ ᱞᱟᱸᱜᱽᱲᱮ ᱵᱟᱦᱟ ᱥᱚᱨᱦᱟᱭ ᱱᱚᱣᱟ ᱠᱚᱜᱮ ᱠᱚ ᱥᱮᱨᱮᱧᱟ ᱥᱟᱨᱟ ᱵᱚᱪᱷᱚᱨ ᱦᱮᱸ ᱦᱮᱸ ᱦᱮᱸ ᱦᱮᱸ ᱟᱪ ᱟᱪᱪᱷᱟ ᱟᱹᱰᱤ ᱥᱟᱨᱦᱟᱣ ᱜᱚᱢᱠᱮ ᱦᱮᱸ ᱟᱢ ᱴᱷᱮᱱ ᱱᱚᱣᱟ ᱠᱚᱜᱮ ᱵᱟᱰᱟᱭ ᱥᱟᱱᱟᱭᱮᱫᱤᱧ ᱛᱟᱦᱮᱱᱟ ᱟᱹᱰᱤ ᱥᱟᱨᱦᱟᱣ ᱚ ᱡᱚᱦᱟᱨ ᱜᱮ